ᱟᱵᱚ ᱛᱤᱨᱞᱟᱹ ᱦᱚᱯᱚᱱ ᱟᱵᱚ ᱛᱤᱨᱞᱟᱹ ᱠᱩᱲᱤ ᱜᱤᱫᱽᱨᱟᱹ ᱡᱮ ᱟᱴ ᱯᱚᱱᱨᱚ ᱵᱚᱪᱷᱚᱨ ᱠᱷᱚᱱᱟᱜ ᱫᱚ ᱟᱵᱳ ᱪᱟᱸᱫᱳ ᱛᱮᱭᱟᱜ ᱡᱮ ᱦᱩᱭᱩᱜ ᱱᱚᱣᱟᱫᱚ ᱟᱵᱚ ᱟᱹᱰᱤ ᱥᱟᱯᱷᱟᱼᱥᱟᱹᱯᱷᱤ ᱛᱟᱦᱮᱸ ᱦᱩᱭᱩᱜᱼᱟ ᱥᱮ ᱮᱱᱟᱝ ᱥᱚᱢᱚᱭ ᱫᱚ ᱚᱠᱟ ᱞᱮᱠᱟ ᱪᱚᱝ ᱟᱨ ᱱᱤᱛᱚᱜ ᱫᱚ ᱟᱵᱚ ᱫᱚᱠᱟᱱ ᱠᱷᱚᱱᱟᱜ ᱠᱤᱨᱤᱧ ᱠᱟᱛᱮᱫ ᱟᱵᱚ ᱵᱮᱵᱚᱦᱟᱨ ᱫᱟᱵᱚᱱ ᱱᱤᱭᱚᱢ ᱫᱚ ᱡᱮ ᱦᱩᱭᱩᱜ ᱫᱮᱞᱟ ᱫᱮᱞᱤ ᱚᱠᱟ ᱞᱮᱠᱟ ᱛᱟᱦᱮᱱ ᱦᱩᱭᱩᱜᱼᱟ ᱟᱨ ᱪᱟᱵᱟᱜ ᱫᱮᱞᱟ ᱫᱮᱞᱤ ᱚᱠᱟ ᱞᱮᱠᱟ ᱛᱟᱦᱮᱱ ᱦᱩᱭᱩᱜᱼᱟ ᱟᱵᱚ ᱡᱚᱛᱚᱜᱮ ᱡᱚᱛᱚ ᱦᱚᱲᱵᱚᱱ ᱵᱟᱰᱟᱭ ᱟᱹᱜᱩ ᱟᱠᱟᱫᱼᱟ ᱟᱵᱚ ᱠᱩᱲᱤ ᱦᱚᱯᱚᱱ ᱫᱚ ᱟᱵᱚ ᱫᱚ ᱥᱟᱯᱷᱟᱼᱥᱟᱹᱯᱷᱤ ᱛᱟᱦᱮᱱ ᱜᱮ ᱩᱪᱤᱛ ᱛᱟᱵᱚᱱ